ᱤᱧᱟᱹᱜ ᱫᱟᱠᱟ ᱚᱲᱟᱜ ᱨᱮᱢᱟ ᱟᱹᱰᱤ ᱨᱚᱠᱚᱢ ᱡᱤᱱᱤᱥ ᱢᱮᱱᱟᱜᱼᱟ ᱟᱹᱰᱤ ᱨᱚᱠᱚᱢ ᱡᱤᱱᱤᱥ ᱢᱮᱱᱟᱜᱼᱟ ᱪᱮᱫ ᱟᱹᱰᱤ ᱨᱚᱠᱚᱢ ᱡᱤᱱᱤᱥ ᱢᱮᱱᱟᱜᱼᱟ ᱠᱟᱥᱟ ᱨᱮᱭᱟᱜ ᱤᱥᱴᱤᱞ ᱨᱮᱭᱟᱜ ᱯᱷᱟᱭᱵᱟᱨ ᱨᱮᱭᱟᱜ ᱯᱞᱟᱥᱴᱤᱠ ᱨᱮᱭᱟᱜ ᱡᱤᱱᱤᱥ ᱢᱮᱱᱟᱜᱼᱟ ᱢᱮᱱᱠᱷᱟᱱ ᱤᱧ ᱢᱟ ᱚᱱᱟ ᱠᱟᱸᱪ ᱨᱮᱱᱟᱜ ᱢᱟ ᱯᱚᱪᱷᱚᱱᱫᱚ ᱜᱮ ᱵᱟᱹᱧ ᱯᱚᱪᱷᱚᱱᱫᱚᱣᱟᱜᱼᱟ ᱢᱤᱫ ᱜᱷᱟᱹᱲᱤᱡ ᱛᱮ ᱨᱟᱹᱯᱩᱫᱚᱜᱼᱟ ᱢᱮᱱᱠᱷᱟᱱ ᱫᱚ ᱠᱟᱸᱪ ᱨᱮᱭᱟᱜ ᱫᱚ ᱢᱤᱫ ᱜᱷᱟᱹᱲᱤᱡ ᱛᱮ ᱨᱟᱹᱯᱩᱫᱚᱜᱼᱟ ᱚᱱᱟ ᱤᱭᱟᱹ ᱨᱮᱭᱟᱜ ᱦᱚᱸ ᱤᱭᱟᱹ ᱮᱱᱛᱮᱫ ᱠᱟᱯ ᱦᱚᱸ ᱚᱱᱟ ᱪᱤᱱᱟᱢᱟᱴᱤ ᱨᱮᱭᱟᱜ ᱦᱚᱸ ᱚᱱᱟ ᱪᱤᱱᱟ ᱢᱟᱴᱤ ᱦᱚᱲ ᱛᱮᱫᱚ ᱪᱮᱫ ᱠᱚ ᱢᱮᱛᱟᱜᱼᱟ ᱵᱟᱠᱚ ᱢᱮᱛᱟᱜᱼᱟ ᱵᱟᱝᱞᱟ ᱛᱮᱫᱚ ᱪᱤᱱᱟ ᱢᱟᱴᱤ ᱚᱱᱟ ᱨᱮᱭᱟᱜ ᱦᱚᱸ ᱢᱮᱱᱠᱷᱟᱱ ᱢᱤᱫ ᱜᱷᱟᱹᱲᱤᱡ ᱛᱮ ᱨᱟᱹᱯᱩᱫᱚᱜᱼᱟ ᱚᱱᱟ ᱦᱚᱸ ᱨᱟᱹᱯᱩᱫᱚᱜᱼᱟ ᱠᱟᱸᱪ ᱨᱮᱭᱟᱜ ᱦᱚᱸ ᱨᱟᱹᱯᱩᱫᱚᱜᱼᱟ ᱢᱮᱱᱠᱷᱟᱱ ᱱᱚᱛᱮ ᱤᱧ ᱫᱚ ᱚᱱᱟ ᱫᱚ ᱵᱟᱹᱧ ᱠᱩᱥᱤᱭᱟᱜᱼᱟ ᱟᱹᱰᱤ ᱟᱸᱴ ᱫᱚ ᱢᱮᱱᱠᱷᱟᱱ ᱤᱧᱟᱹᱜ ᱫᱟᱠᱟ ᱚᱲᱟᱜ ᱨᱮᱫᱚ ᱢᱮᱱᱟᱜ ᱜᱮᱭᱟ ᱟᱨ ᱤᱥᱴᱤᱞ ᱨᱮᱭᱟᱜ ᱫᱚ ᱤᱥᱴᱤᱞ ᱨᱮᱭᱟᱜ ᱦᱮᱱᱟᱜᱼᱟ ᱤᱥᱴᱤᱞ ᱨᱮᱭᱟᱜ ᱫᱚ ᱞᱚᱪᱚᱫᱚᱜᱼᱟ ᱵᱟᱹᱲᱤᱡᱚᱜᱼᱟ ᱮᱱᱨᱮᱦᱚᱸ ᱤᱥᱴᱤᱞ ᱨᱮᱭᱟᱜ ᱵᱮᱵᱚᱦᱟᱨ ᱜᱮ ᱴᱷᱤᱠᱟ ᱤᱥᱴᱤᱞ ᱨᱮᱭᱟᱜ ᱠᱟᱥᱟ ᱨᱮᱭᱟᱜ ᱦᱚᱸ ᱟᱹᱰᱤ ᱩᱥᱟᱹᱨᱟ ᱨᱟᱹᱯᱩᱫᱚᱜᱼᱟ ᱱᱤᱭᱟᱹ ᱠᱚ ᱠᱟᱛᱷᱟ ᱢᱮᱱ ᱠᱟᱛᱮᱫ ᱜᱤᱧ ᱢᱩᱪᱟᱹᱫ ᱠᱟᱜ ᱠᱟᱱᱟ